ᱨᱳᱡᱽᱜᱟᱨ ᱟᱨ ᱢᱟᱹᱲᱛᱤ ᱴᱚᱴᱷᱟ ᱨᱮ ᱥᱮᱪᱮᱫᱚᱜ ᱞᱟᱹᱜᱤᱫ ᱟᱭᱢᱟ ᱞᱮᱠᱟᱱ ᱚᱞ ᱤᱛᱩᱱ ᱟᱥᱲᱟ ᱥᱮ ᱥᱠᱩᱞ ᱠᱚᱞᱮᱡᱽ ᱠᱚᱦᱚᱸ ᱢᱮᱱᱟᱜ ᱜᱮᱭᱟ ᱢᱮᱱᱠᱷᱟᱱ ᱯᱚᱪᱷᱤᱢ ᱵᱟᱨᱫᱷᱚᱢᱟᱱ ᱦᱚᱱᱚᱛ ᱨᱮ ᱡᱩᱣᱟᱹᱱ ᱠᱚ ᱥᱟᱢᱟᱝ ᱨᱮ ᱟᱭᱢᱟ ᱞᱮᱠᱟᱱ ᱪᱮᱞᱮᱧᱡᱽ ᱜᱮ ᱥᱮᱴᱮᱨᱟᱠᱟᱱ ᱡᱮᱢᱚᱱ ᱩᱱᱠᱩ ᱠᱚ ᱞᱟ ᱜᱤᱫ ᱠᱟ ᱢᱤ ᱧᱟᱢ ᱞᱟ ᱜᱤᱫ ᱵᱷᱟᱜᱮ ᱵᱮᱵᱚᱥᱛᱷᱟ ᱥᱮ ᱵᱷᱟᱵᱤᱭᱫᱟ ᱟᱥᱩᱞᱚᱜ ᱞᱟᱹᱜᱤᱫ ᱠᱟᱹᱢᱤ ᱦᱚᱨᱟ ᱦᱚᱸ ᱵᱟᱝ ᱥᱩᱵᱤᱫᱟᱨ ᱢᱚᱛᱚᱱ ᱵᱟᱠᱚ ᱧᱟᱢᱮᱜᱼᱟ ᱛᱚ ᱚᱱᱟ ᱠᱚ ᱞᱟᱹᱜᱤᱫ ᱦᱚᱸ ᱧᱮᱞ ᱫᱟᱵᱚᱱ ᱡᱮ ᱡᱩᱣᱟᱹᱱ ᱠᱚ ᱛᱚ ᱦᱟᱸᱰᱮ ᱱᱟᱰᱮ ᱠᱚ ᱧᱤᱨᱟᱜ ᱠᱟᱱᱟ ᱠᱟᱹᱢᱤ ᱞᱟᱹᱭᱛᱮ ᱟᱨ ᱱᱤᱛᱚᱜ ᱟᱯᱟᱱ ᱟᱯᱤᱱ ᱴᱚᱴᱷᱟᱨᱮ ᱠᱟᱹᱢᱤ ᱵᱟᱝ ᱧᱟᱢ ᱠᱟᱱᱛᱮ ᱠᱚ